ᱟᱵᱚ ᱫᱚ ᱯᱟᱹᱦᱤᱞ ᱛᱟᱦᱮᱸ ᱠᱟᱱᱟ ᱛᱟᱦᱮᱸ ᱠᱟᱱᱟᱭ ᱟᱵᱚ ᱫᱚ ᱯᱟᱹᱦᱤᱞ ᱱᱟᱭᱠᱮ ᱵᱟᱵᱟ ᱢᱟᱺᱡᱷᱤ ᱵᱟᱵᱟ ᱢᱟᱺᱡᱷᱤ ᱵᱟᱵᱟ ᱠᱷᱚᱱ ᱜᱮᱠᱚ ᱢᱮᱛᱟ ᱠᱚᱣᱟ ᱮ ᱵᱟᱹᱵᱩ ᱢᱟᱭᱟ ᱱᱩᱠᱩ ᱱᱩᱠᱩ ᱢᱟ ᱤᱧᱟᱹᱜ ᱚᱲᱟᱜ ᱠᱚ ᱦᱮᱡ ᱮᱱ ᱫᱚ ᱧᱤᱨ ᱦᱮᱡ ᱠᱟᱱᱟ ᱠᱚ ᱪᱮᱫ ᱞᱮᱠᱟ ᱵᱚᱱ ᱵᱩᱫᱽᱫᱷᱤᱭᱟ ᱢᱚᱬᱮ ᱦᱚᱲᱮ ᱠᱩᱞᱤ ᱠᱚᱣᱟ ᱟᱹᱛᱩ ᱨᱮᱱ ᱦᱚᱸ ᱡᱟᱣᱨᱟᱜ ᱟᱠᱚ ᱰᱟᱠᱮ ᱦᱚᱪᱚ ᱠᱚᱣᱟᱭ ᱰᱟᱠᱮ ᱢᱮᱱᱟᱜ ᱠᱚᱣᱟ ᱩᱱᱠᱩ ᱦᱚᱸ ᱱᱚᱣᱟ ᱟᱠᱷᱲᱟ ᱛᱮᱠᱚ ᱡᱟᱣᱨᱟᱜᱼᱟ ᱵᱟᱹᱵᱩ ᱱᱚᱝᱠᱟᱱ ᱤᱭᱟᱹ ᱜᱮ ᱤᱭᱟᱹ ᱠᱟᱭᱟ ᱚᱸᱰᱮ ᱠᱷᱚᱱ ᱡᱩᱫᱤ ᱵᱟᱵᱚᱱ ᱫᱟᱲᱮᱭᱟᱜᱼᱟ ᱟᱵᱚ ᱟᱹᱛᱩ ᱨᱮ ᱵᱟᱵᱚ ᱫᱟᱲᱮᱭᱟᱜᱼᱟ ᱯᱟᱨᱜᱟᱱᱟ ᱢᱮᱱᱟᱭᱟ ᱯᱟᱨᱜᱟᱱᱟ ᱜᱮ ᱤᱭᱟᱹ ᱨᱮ ᱵᱤᱪᱟᱹᱨᱟᱭ ᱩᱱᱤ ᱫᱚ ᱯᱟᱨᱜᱟᱱᱟᱭ ᱵᱤᱪᱟᱹᱨᱟ ᱡᱩᱫᱤ ᱟᱹᱛᱩ ᱨᱮ ᱵᱟᱝ ᱵᱚᱱ ᱫᱟᱲᱮᱭᱟᱫᱟ ᱯᱟᱨᱜᱟᱱᱟ ᱢᱮᱱᱟᱭᱟ ᱚᱱᱟ ᱞᱟᱹᱜᱤᱫ ᱛᱮ ᱟᱹᱛᱩ ᱫᱤᱥᱚᱢ ᱨᱮ ᱯᱟᱨᱜᱟᱱᱟᱭ ᱛᱟᱦᱮᱱᱟ ᱩᱱᱤᱜᱮ ᱱᱚᱣᱟ ᱠᱟᱛᱷᱟ ᱜᱮᱭ ᱵᱤᱪᱟᱹᱨᱟ ᱚᱸᱰᱮ ᱦᱚᱸ ᱡᱟᱦᱟᱸ ᱞᱮᱠᱟ ᱯᱟᱨᱜᱟᱱᱟᱭ ᱢᱮᱱᱟ ᱩᱱᱤ ᱜᱮ ᱢᱮᱱᱟᱭ ᱵᱟᱹᱵᱩ ᱱᱚᱣᱟ ᱫᱚ ᱱᱚᱝᱠᱟ ᱵᱷᱩᱞᱩᱜ ᱠᱟᱱᱟ ᱱᱚᱣᱟ ᱫᱚ ᱵᱮᱥᱚᱜ ᱠᱟᱱᱟ ᱯᱟᱨᱜᱟᱱᱟ ᱠᱟᱛᱷᱟ ᱜᱮ ᱱᱚᱣᱟ ᱫᱚᱭ ᱨᱟᱠᱟᱵᱟ ᱱᱤᱱᱟᱹᱜ ᱜᱮᱞᱤᱧ ᱢᱮᱱᱮᱫᱼᱟ